ᱛᱤᱨᱤᱥᱮ ᱡᱩᱱ ᱦᱩᱞ ᱫᱤᱵᱚᱥ ᱯᱟᱸᱪᱚᱭ ᱢᱮ ᱜᱩᱨᱩ ᱜᱚᱝᱠᱮ ᱡᱟᱱᱟᱢ ᱢᱟᱦᱟ ᱯᱚᱸᱪᱤᱥᱮ ᱰᱤᱥᱮᱢᱵᱚᱨ ᱵᱚᱲᱚ ᱫᱤᱱ ᱯᱚᱸᱪᱤᱥᱮ ᱯᱳᱥ ᱥᱚᱨᱦᱟᱭ ᱵᱚᱸᱜᱟ ᱜᱩᱨᱩ ᱯᱩᱱᱱᱤᱢᱟ ᱵᱤᱦᱟᱨᱤ ᱵᱩᱨᱩ ᱥᱮᱸᱫᱽᱨᱟ